ᱦᱮᱸ ᱦᱮᱞᱳ ᱦᱮᱸ ᱦᱮᱞᱳ ᱟᱫᱚ ᱵᱟᱝᱟ ᱟᱹᱵᱤᱱᱟᱜ ᱩᱯᱨᱩᱢ ᱠᱟᱹᱴᱤᱡ ᱞᱟᱹᱭ ᱧᱚᱜᱽ ᱵᱤᱱ

ᱚᱻ ᱦᱚᱸ ᱟᱹᱞᱤᱧ ᱫᱚ ᱦᱟᱸᱜ ᱵᱞᱚᱠ ᱰᱤᱯᱟᱴ ᱨᱮᱱ ᱦᱚᱲ ᱠᱟᱱᱟᱵᱤᱱ ᱦᱳᱭ ᱟᱫᱚ ᱢᱟᱱᱮ ᱪᱮᱫ ᱞᱮᱠᱟᱨᱮ ᱟᱛᱳ ᱠᱚ ᱩᱛᱱᱟᱹᱜ ᱢᱟ ᱚᱱᱟ ᱚᱱᱟ ᱨᱮᱭᱟᱜ ᱪᱮᱫ ᱚᱱᱠᱟ ᱵᱤᱜᱚᱲ ᱵᱤᱱ ᱧᱟᱢ ᱠᱟᱱᱟ ᱟᱨ ᱦᱳᱭ ᱟᱫᱚ ᱱᱟᱜ ᱟᱛᱳ ᱫᱤᱥᱚᱢ ᱨᱮᱫᱚ ᱢᱤᱫ ᱦᱤᱥᱟᱹᱵ ᱧᱮᱞ ᱞᱮᱠᱷᱟᱱ ᱟᱞᱮ ᱟᱛᱳ ᱨᱮᱱ ᱢᱟᱱᱮ ᱦᱚᱨ ᱠᱚᱨᱮᱱᱟᱜ ᱚᱱᱠᱟᱱ ᱥᱩᱵᱤᱫᱷᱟ ᱵᱟᱹᱱᱩᱜ ᱟᱹᱱᱤᱡ ᱦᱚᱨ ᱠᱚᱦᱚᱸ ᱠᱟᱹᱴᱤᱡ ᱫᱟᱜ ᱠᱚ ᱡᱚᱢᱟᱜ ᱠᱟᱱᱟ ᱮᱢᱟᱱ ᱠᱚ ᱡᱚᱢᱟᱜ ᱠᱟᱱᱟ ᱚᱱᱟ ᱠᱚᱨᱮ ᱢᱩᱨᱩᱢ ᱠᱚ ᱱᱤᱦᱟᱹᱛ ᱜᱮ ᱞᱟᱹᱠᱛᱤᱜ ᱠᱟᱱᱟ ᱛᱟᱨᱯᱚᱨᱮ ᱢᱤᱫᱴᱟᱝ ᱡᱟᱦᱮᱨ ᱥᱮᱫ ᱢᱤᱫᱴᱟᱝ ᱦᱚᱨ ᱪᱟᱞᱟᱣ ᱠᱟᱱᱟ ᱚᱸᱰᱮ ᱦᱚᱸ ᱢᱟᱱᱮ ᱦᱚᱨ ᱵᱟᱭ ᱵᱮᱱᱟᱣ ᱠᱟᱱᱟ ᱚᱱᱟ ᱦᱩᱱᱟᱹᱝ ᱵᱮᱱᱟᱣ ᱧᱚᱜ ᱫᱚᱨᱠᱟᱨ ᱠᱟᱱᱟ ᱛᱟᱨᱯᱚᱨᱮ ᱢᱟᱱᱮ ᱧᱩ ᱫᱟᱜ ᱨᱮᱭᱟᱜ ᱟᱹᱰᱤ ᱯᱨᱚᱵᱞᱮᱢ ᱠᱟᱱᱟ ᱢᱟᱱᱮ ᱧᱩ ᱫᱟᱜ ᱨᱮ ᱦᱚᱲ ᱱᱚᱣᱟ ᱧᱮᱞᱮᱫ ᱠᱩᱧ ᱠᱷᱚᱱ ᱫᱟᱜ ᱠᱚ ᱟᱹᱜᱩᱭᱮᱫᱼᱟ ᱟᱨ ᱚᱱᱟᱜᱮ ᱪᱚᱸᱫᱟ ᱵᱟᱥᱟᱝ ᱠᱟᱛᱮᱱ ᱫᱟᱜ ᱟᱹᱵᱩᱠ ᱫᱟᱜ ᱞᱮ ᱵᱮᱣᱦᱟᱨᱮᱜᱼᱟ ᱟᱫᱚ ᱚᱱᱟ ᱨᱮᱭᱟᱜ ᱪᱮᱫ ᱞᱮᱠᱟᱨᱮ ᱦᱩᱱᱟᱹᱝ ᱢᱤᱫᱴᱟᱝ ᱴᱮᱵᱤᱞ ᱨᱮᱱᱟᱜ ᱢᱤᱫᱴᱟᱝ ᱯᱟᱭᱤᱯ ᱞᱟᱭᱤᱱ ᱡᱟᱦᱟᱸ ᱞᱮᱠᱟᱨᱮ ᱦᱩᱱᱟᱹᱝ ᱵᱤᱱ ᱵᱮᱵᱚᱥᱛᱷᱟ ᱟᱞᱮ ᱠᱷᱟᱱ ᱟᱹᱰᱤ ᱱᱟᱯᱟᱭ ᱛᱟᱨᱯᱚᱨᱮ ᱵᱤᱡᱽᱞᱤ ᱠᱚᱢᱟ ᱦᱮᱡ ᱟᱠᱟᱱ ᱜᱮᱭᱟ ᱟᱫᱚ ᱚᱱᱠᱟ ᱠᱷᱩᱱᱴᱤ ᱯᱤᱪᱷᱤ ᱚᱱᱠᱟ ᱠᱩᱞᱦᱤ ᱨᱮ ᱚᱱᱟᱢ ᱵᱟᱹᱛᱤ ᱨᱮᱭᱟᱜ ᱵᱮᱵᱚᱥᱛᱷᱟ ᱵᱟᱹᱱᱩᱜ ᱟᱹᱱᱤᱡ ᱱᱤᱛ ᱫᱷᱟᱹᱵᱤᱡ ᱟᱫᱚ ᱚᱱᱟ ᱠᱷᱩᱱᱴᱤ ᱯᱤᱪᱷᱩ ᱦᱩᱱᱟᱹᱝ ᱢᱤᱼᱢᱤᱫᱴᱟᱝ ᱵᱟᱹᱛᱤ ᱵᱤᱱ ᱞᱟᱜᱟᱣ ᱞᱮᱠᱷᱟᱱ ᱟᱹᱰᱤ ᱱᱟᱯᱟᱭᱚᱜᱼᱟ ᱛᱟᱨᱯᱚᱨᱮ ᱜᱤᱫᱽᱨᱟᱹ ᱨᱮᱭᱟᱜ ᱥᱤᱠᱠᱷᱟ ᱤᱫᱤ ᱠᱟᱛᱮᱫ ᱢᱤᱫᱴᱟᱝ ᱥᱠᱩᱞ ᱦᱚᱸ ᱠᱟᱹᱴᱤᱡ ᱡᱚᱫᱚ ᱯᱚᱫᱚ ᱫᱷᱟᱨᱟ ᱜᱮᱭᱟ ᱚᱱᱟ ᱢᱟᱱᱮ ᱯᱟᱠᱟ ᱚᱲᱟᱜ ᱠᱟᱱᱟ ᱚᱱᱟ ᱢᱟᱱᱮ ᱫᱟᱜ ᱦᱚᱭ ᱠᱷᱟᱱ ᱚᱱᱟ ᱨᱟᱹᱯᱩᱫ ᱫᱷᱟᱨᱟᱜ ᱠᱟᱱᱟ ᱫᱟᱜ ᱠᱚ ᱡᱚᱨᱚᱜ ᱠᱟᱱᱟ ᱟᱫᱚ ᱵᱟᱠᱚ ᱫᱩᱲᱩᱵ ᱫᱟᱲᱮᱭᱟᱜ ᱠᱟᱱᱟ ᱚᱱᱟ ᱠᱚ ᱠᱟᱹᱴᱤᱡ ᱦᱩᱱᱟᱹᱝ ᱵᱤᱱ ᱢᱮᱫ ᱞᱩᱛᱩᱨ ᱧᱚᱜᱼᱟᱜ ᱠᱷᱟᱱ ᱟᱹᱰᱤ ᱱᱟᱯᱟᱭᱚᱜᱼᱟ ᱵᱟᱝᱟ ᱚᱱᱠᱟ ᱢᱮᱰᱤᱠᱮᱞ ᱥᱩᱵᱤᱫᱷᱟ ᱦᱚᱸ ᱚᱱᱠᱟ ᱩᱛᱟᱹᱨ ᱫᱚ ᱵᱟᱹᱱᱩᱜ ᱟᱹᱱᱤᱡ ᱪᱤᱠᱟᱹᱛᱮ ᱱᱩᱠᱩ ᱟᱥᱟ ᱫᱤᱫᱤ ᱠᱚ ᱡᱟᱦᱟᱸᱭ ᱠᱚ ᱤᱭᱟᱹ ᱵᱟᱲᱟᱭᱟᱠᱚ ᱩᱱᱠᱩ ᱦᱚᱸ ᱩᱱᱟᱹᱜ ᱮᱠᱴᱤᱵᱽ ᱨᱮ ᱵᱟᱹᱱᱩᱜ ᱠᱚᱣᱟ ᱡᱟᱦᱟᱸ ᱨᱟᱱ ᱠᱚ ᱦᱤᱡᱩᱜ ᱠᱟᱱᱟ ᱚᱱᱠᱟ ᱨᱟᱱ ᱵᱟᱭ ᱦᱮᱡ ᱴᱷᱤᱠ ᱫᱟᱲᱮᱭᱟᱜ ᱠᱟᱱᱟ ᱚᱻ ᱟᱫᱚ ᱪᱮᱫ ᱞᱮᱠᱟ ᱪᱮᱫ ᱞᱮᱠᱟ

ᱟᱫᱚ ᱦᱩᱱᱟᱹᱝ ᱞᱤᱧ ᱢᱮᱱᱮᱫᱼᱟ ᱱᱚᱣᱟ ᱯᱚᱧᱪᱟᱭᱮᱛ ᱵᱷᱤᱛᱨᱤ ᱨᱮ ᱢᱤᱫᱴᱟᱝ ᱜᱟᱱ ᱦᱩᱱᱟᱹᱝ ᱥᱟᱥᱛᱷᱚ ᱥᱮᱵᱟ ᱠᱮᱱᱫᱨᱚ ᱞᱮᱠᱟ ᱢᱤᱫᱴᱮᱱ ᱵᱮᱱᱟᱣ ᱟᱵᱚᱱ ᱠᱷᱟᱱ ᱱᱤᱭᱟᱹ ᱯᱚᱧᱪᱟᱭᱮᱛ ᱨᱮᱱ ᱦᱚᱲ ᱡᱚᱛᱚ ᱜᱮᱞᱮ ᱥᱩᱵᱤᱫᱷᱟᱜᱼᱟ ᱦᱳᱭ ᱛᱚᱵᱮ ᱟᱹᱞᱤᱧ ᱢᱟ ᱦᱟᱸᱜ ᱦᱳᱭ ᱟᱹᱞᱤᱧᱟᱜ ᱯᱚᱨᱤᱪᱚᱭ ᱦᱚᱸᱞᱤᱧ ᱞᱟᱹᱭ ᱧᱚᱜᱟ ᱡᱮ ᱟᱹᱞᱤᱧ ᱫᱚ ᱦᱟᱸᱜ ᱯᱟᱛᱮᱯᱟᱹᱱᱤ ᱟᱛᱳ ᱨᱮᱱ ᱠᱟᱱᱟ ᱞᱤᱧ ᱯᱚᱧᱪᱟᱭᱮᱛ ᱫᱚ ᱯᱩᱨᱱᱟᱯᱟᱱᱤ ᱵᱞᱚᱠ ᱨᱟᱭᱨᱚᱢᱯᱩᱨ ᱟᱨ ᱟᱹᱞᱤᱧᱟᱜ ᱧᱩᱛᱩᱢ ᱫᱚ ᱥᱟᱞᱠᱷᱟᱱ ᱢᱩᱨᱢᱩ ᱚᱻ ᱡᱟᱦᱟᱸ ᱛᱤᱥ ᱱᱚᱝᱠᱟ ᱰᱮᱵᱽᱞᱚᱯ ᱞᱟᱜᱟᱫ ᱡᱳᱜᱟᱡᱳᱜᱽ ᱟᱞᱟᱝ ᱫᱚᱦᱚᱭᱟ ᱦᱳᱭ ᱴᱷᱤᱠᱟ ᱛᱚᱵᱮ